ᱢᱚᱬᱮ ᱜᱚᱴᱟᱝ ᱚᱱᱠᱟᱱ ᱢᱟᱹᱦᱤᱛ ᱵᱟᱵᱚᱫ ᱡᱟᱦᱟᱸ ᱫᱚ ᱤᱧᱤᱧ ᱵᱟᱲᱟᱭ ᱫᱟᱲᱮᱭᱟᱜᱼᱟ ᱚᱱᱟᱠᱚ ᱢᱩᱫᱽᱨᱮ ᱛᱮᱭᱤᱥ ᱡᱩᱱ ᱟᱴᱷᱨᱚᱥᱚ ᱯᱚᱧᱪᱯᱚᱱ ᱥᱤᱫᱩ ᱠᱟᱹᱱᱦᱩ ᱦᱩᱞ ᱫᱤᱵᱚᱥ ᱟᱨ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱯᱟᱹᱨᱥᱤ ᱡᱤᱛᱠᱟᱹᱨ ᱢᱟᱦᱟ ᱟᱨ ᱱᱚ ᱡᱩᱱ ᱩᱱᱤᱥᱥᱚ ᱵᱤᱨᱥᱟ ᱢᱩᱱᱰᱟᱣᱟᱜ ᱵᱚᱸᱜᱟ ᱛᱟᱞᱟᱭᱮᱱ ᱢᱟᱦᱟ ᱯᱚᱱᱫᱨᱚ ᱱᱚᱵᱷᱮᱢᱵᱚᱨ ᱫᱩ ᱦᱟᱡᱟᱨ ᱡᱷᱟᱲᱠᱷᱚᱸᱰ ᱟᱞᱟᱜᱽ ᱨᱟᱡᱽ ᱵᱮᱱᱟᱣ ᱞᱮᱱᱟ ᱟᱨ ᱯᱟᱸᱪ ᱢᱮ ᱩᱱᱤᱥᱥᱚ ᱯᱟᱸᱪ ᱨᱮ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ